ᱮᱱᱮᱡ ᱫᱚ ᱦᱟᱱᱛᱮ ᱱᱟᱛᱮ ᱦᱚᱲᱢᱚ ᱞᱟᱲᱟᱜᱼᱟ ᱥᱮ ᱵᱮᱭᱟᱢᱮᱫ ᱞᱮᱠᱟᱭ ᱠᱟᱹᱢᱤ ᱮᱢᱟᱭ ᱦᱚᱲᱢᱚ ᱱᱟᱯᱟᱭ ᱛᱟᱦᱮᱱ ᱞᱟᱹᱜᱤᱫ ᱜᱚᱲᱚᱭ ᱮᱢᱟᱭ ᱨᱩ ᱥᱮ ᱥᱮᱨᱮᱧ ᱡᱟᱦᱟᱸ ᱚᱱᱟ ᱦᱚᱸ ᱟᱹᱰᱤ ᱡᱟᱦᱟᱸᱭ ᱨᱟᱹᱥᱠᱟᱹ ᱚᱱᱟᱨᱮ ᱴᱟᱱ ᱢᱮᱱᱟᱜ ᱛᱟᱭᱟ ᱩᱱᱤ ᱦᱚᱸ ᱮᱱᱮᱡ ᱥᱮᱨᱮᱧᱮ ᱨᱩᱭ ᱟᱸᱡᱚᱢ ᱞᱮᱠᱷᱟᱱ ᱜᱮ ᱩᱱᱤᱭᱟᱜ ᱦᱚᱲᱢᱚ ᱨᱟᱶᱟᱣ ᱜᱚᱫᱚᱜ ᱛᱟᱭᱟ ᱥᱮ ᱢᱤᱫ ᱜᱷᱟᱹᱲᱤᱡ ᱦᱚᱸ ᱢᱤᱫ ᱜᱷᱟᱹᱲᱤᱡ ᱫᱚ ᱡᱟᱹᱱᱤᱡ ᱚᱱᱟ ᱪᱤᱱᱛᱟᱹ ᱵᱷᱟᱵᱽᱱᱟ ᱦᱚᱸ ᱫᱮᱭᱟᱭᱟᱭ ᱮᱱᱮᱡ ᱥᱮᱨᱮᱧ ᱫᱚ ᱱᱟᱯᱟᱭ ᱜᱮᱭᱟ ᱱᱟᱯᱟᱭ ᱡᱤᱱᱤᱥ ᱜᱮ